ᱯᱟᱹᱦᱤᱞ ᱫᱚ ᱫᱟᱹᱫᱩ ᱦᱟᱲᱟᱢ ᱛᱟᱠᱚ ᱠᱚ ᱪᱟᱥ ᱛᱟᱦᱮᱭᱟᱜ ᱥᱮᱨᱢᱟ ᱡᱟᱹᱲᱤ ᱦᱚᱸ ᱵᱟᱝ ᱛᱟᱦᱮᱸ ᱠᱟᱱᱟ ᱰᱚᱵᱷᱟᱜ ᱨᱮᱭᱟᱜ ᱫᱟᱜ ᱠᱚ ᱨᱟᱠᱟᱵ ᱛᱟᱦᱮᱸᱜᱼᱟ ᱵᱷᱚᱝᱜᱟ ᱛᱮ ᱰᱚᱵᱠᱟᱛᱮ ᱟᱨ ᱰᱟᱝᱨᱤ ᱱᱟᱦᱮᱞ ᱛᱮᱠᱚ ᱥᱤ ᱛᱟᱦᱮᱸᱜᱼᱟ ᱟᱨ ᱜᱩᱨᱤᱡ ᱦᱟᱥᱟ ᱛᱮ ᱠᱚ ᱪᱟᱥ ᱛᱟᱦᱮᱸᱜᱼᱟ ᱟᱨ ᱱᱮᱛᱟᱨ ᱫᱚ ᱠᱮᱱᱮᱞ ᱫᱟᱜ ᱦᱚᱸ ᱦᱮᱡ ᱟᱠᱟᱱᱟ ᱥᱮ ᱥᱮᱨᱢᱟ ᱡᱟᱹᱲᱤ ᱦᱚᱸ ᱦᱩᱭᱩᱜ ᱠᱟᱱᱟ ᱟᱨ ᱨᱩᱴᱟᱨ ᱛᱮᱠᱚ ᱥᱤ ᱮᱫᱟ ᱦᱮᱱᱴᱨᱟᱴᱚᱨ ᱛᱮᱠᱚ ᱥᱤ ᱮᱫᱟ ᱥᱟᱨ ᱠᱚᱦᱚᱸ ᱮᱢᱟᱜ ᱠᱟᱱᱟ ᱠᱚ ᱚᱱᱟᱛᱮ ᱠᱚ ᱪᱟᱥᱮᱫ ᱛᱮ ᱱᱟᱯᱟᱭ ᱜᱮ ᱦᱩᱭᱩᱜ ᱠᱟᱱᱟ